ᱥᱟᱱᱛᱟᱲᱤ ᱥᱚᱢᱟᱡᱽ ᱫᱚ ᱟᱹᱰᱤ ᱱᱤᱨᱚᱲ ᱥᱚᱢᱟᱡᱽ ᱠᱟᱱᱟ ᱪᱮᱫᱟᱜ ᱥᱮ ᱦᱚᱲ ᱪᱮᱛᱟᱱ ᱨᱮ ᱨᱟᱹᱜᱤ ᱨᱟᱹᱯᱟᱹᱜᱤ ᱦᱚᱸ ᱵᱟᱝ ᱠᱚ ᱫᱚᱦᱚᱭᱟ ᱵᱮᱥᱴᱷᱤᱠ ᱤᱱᱟᱹᱜ ᱦᱚᱸ ᱵᱟᱝ ᱠᱚ ᱵᱟᱲᱟᱭᱟ ᱟᱨ ᱥᱟᱱᱛᱟᱞᱤ ᱯᱟᱹᱨᱥᱤ ᱫᱚ ᱟᱹᱰᱤᱜᱮ ᱱᱟᱯᱟᱭᱟ ᱪᱮᱫᱟᱜ ᱪᱮ ᱟᱵᱚ ᱱᱟᱦᱟᱜ ᱡᱚᱛᱚ ᱠᱚᱜᱮᱵᱚᱱ ᱟᱯᱱᱟᱨᱟ ᱥᱟᱱᱛᱷᱟᱞᱤ ᱯᱟᱹᱨᱥᱤ ᱟᱨ ᱥᱟᱱᱛᱟᱲ ᱛᱮᱜᱮᱵᱚᱱ ᱚᱞ ᱯᱟᱲᱦᱟᱜᱼᱟ ᱟᱵᱚ ᱦᱚᱸ ᱫᱤᱠᱩ ᱞᱮᱠᱟ ᱥᱟᱱᱛᱟᱲᱛᱮ ᱚᱞ ᱯᱟᱲᱦᱟᱣ ᱠᱮᱫᱛᱮ ᱟᱵᱚᱦᱚᱸ ᱟᱵᱚᱣᱟᱜ ᱧᱩᱛᱩᱢ ᱵᱚᱱ ᱫᱚᱦᱚᱭᱟ ᱟᱨ ᱟᱵᱚᱭᱟᱜ ᱱᱚᱣᱟ ᱥᱟᱱᱛᱟᱲ ᱥᱚᱢᱟᱡᱽ ᱨᱮᱱᱟᱜ ᱥᱟᱱᱛᱟᱲᱤ ᱟᱹᱨᱤ ᱪᱟᱹᱞᱤ ᱟᱵᱚ ᱫᱤᱥᱚᱢ ᱥᱟᱱᱟᱢ ᱫᱤᱥᱚᱢ ᱦᱚᱱ ᱵᱟᱲᱟᱭ ᱦᱚᱪᱚ ᱠᱚᱣᱟ ᱪᱮᱫᱟᱜ ᱡᱮ ᱟᱵᱚ ᱥᱟᱱᱛᱟᱲ ᱥᱚᱢᱟᱡᱽ ᱨᱮ ᱫᱤᱠᱩ ᱯᱩᱥᱤ ᱞᱮᱠᱟ ᱟᱵᱚ ᱦᱚᱸ ᱵᱟᱱ ᱯᱟᱹᱥᱤᱫᱚᱜ ᱢᱟ ᱟᱨ ᱟᱵᱚ ᱦᱚᱸ ᱢᱟᱲᱟᱝ ᱥᱮᱫ ᱪᱮᱛᱟᱱ ᱥᱮᱫ ᱵᱚᱱ ᱞᱟᱦᱟᱜ ᱢᱟ ᱟᱨ ᱡᱩᱫᱤ ᱥᱟᱱᱛᱟᱲᱤ ᱯᱟᱨᱥᱤ ᱡᱩᱫᱤ ᱵᱟᱝ ᱵᱚᱱ ᱟᱯᱱᱟᱨᱟ ᱪᱮ ᱚᱱᱟ ᱵᱤᱥᱚᱭ ᱛᱮ ᱵᱟᱝ ᱵᱚᱱ ᱪᱟᱨᱪᱟᱭᱟ ᱟᱨ ᱚᱱᱟ ᱵᱤᱥᱚᱭ ᱞᱟᱹᱜᱤᱫ ᱟᱵᱚ ᱵᱟᱝᱵᱚᱱ ᱠᱩᱨᱩᱢᱩᱴᱩᱭᱟ ᱛᱚ ᱟᱵᱚ ᱞᱟᱹᱜᱤᱫᱚ ᱪᱮᱫ ᱦᱚᱸ ᱵᱟᱝ ᱦᱩᱭ ᱫᱟᱲᱮᱭᱟᱜᱼᱟ ᱱᱤᱛᱚᱝ ᱡᱟᱦᱟ ᱞᱮᱠᱟ ᱢᱮᱱᱟᱜ ᱵᱚᱱᱟ ᱥᱮᱫᱟᱭ ᱠᱷᱚᱱ ᱤᱱᱠᱟᱹ ᱜᱮᱵᱚᱱ ᱛᱟᱸᱦᱮᱱᱟ ᱚᱱᱟ ᱠᱷᱟᱹᱛᱤᱨ ᱛᱮ ᱤᱧᱤᱧ ᱢᱮᱱᱮᱫᱟ ᱪᱮ ᱟᱨᱦᱚᱸ ᱡᱟᱦᱟ ᱛᱤᱱᱟᱹᱜ ᱜᱮ ᱟᱭᱢᱟ ᱞᱮᱠᱟ ᱟᱧᱡᱚᱢᱮᱫᱟ ᱱᱚᱣᱟ ᱠᱟᱛᱷᱟᱠᱚ ᱡᱚᱛᱚ ᱠᱚᱛᱮᱜᱮ ᱵᱷᱟᱹᱜᱤ ᱵᱷᱟᱹᱜᱤ ᱩᱭᱦᱟᱹᱨ ᱠᱮᱛᱮᱫ ᱟᱵᱚ ᱥᱟᱱᱛᱟᱞᱤ ᱯᱟᱹᱨᱥᱤ ᱫᱚ ᱟᱵᱚ ᱦᱚᱸ ᱫᱤᱠᱩ ᱞᱮᱠᱟ ᱢᱟᱲᱟᱝ ᱥᱮᱫ ᱵᱚᱱ ᱞᱟᱦᱟᱭᱟ ᱟᱨ ᱤᱥᱠᱩᱞ ᱨᱮ ᱟᱛᱩ ᱨᱮ ᱪᱮ ᱢᱟᱨᱟᱝ ᱢᱟᱨᱟᱝ ᱵᱤᱥᱚ ᱵᱤᱫᱭᱟᱞᱚᱭ ᱨᱮ ᱟᱵᱚᱣᱟᱜ ᱥᱟᱱᱛᱟᱲ ᱥᱚᱢᱟᱡᱽ ᱵᱟᱨᱮᱛᱮ ᱯᱟᱲᱦᱟᱜ ᱢᱟᱠᱚ ᱠᱟᱸᱦᱱᱤ ᱠᱚᱦᱚ ᱛᱟᱵᱚᱱ ᱟᱵᱚ ᱫᱚ ᱵᱟᱪᱩᱜ ᱟᱱᱟ ᱥᱟᱱᱛᱟᱲ ᱥᱚᱢᱟᱡᱽ ᱨᱮᱱᱟᱜ ᱡᱟᱦᱟ ᱛᱤᱱᱟᱹᱜ ᱩᱱᱟᱹᱜ ᱫᱤᱥᱟᱹᱢ ᱨᱮ ᱜᱷᱟᱴᱤ ᱜᱷᱟᱴᱤ ᱛᱮ ᱦᱩᱭ ᱞᱮᱱᱟ ᱵᱤᱥᱣᱚᱡᱩᱫᱷ ᱦᱩᱭ ᱞᱮᱱᱟ ᱛᱚ ᱚᱱᱟ ᱠᱚᱨᱮ ᱦᱚᱸ ᱟᱵᱚᱣᱟᱜ ᱥᱟᱱᱛᱟᱲ ᱥᱚᱢᱟᱡᱽ ᱨᱮᱱ ᱭᱳᱜᱽᱫᱟᱱ ᱠᱚ ᱮᱢ ᱞᱮᱫᱟ ᱱᱚᱣᱟ ᱠᱚ ᱪᱮᱫᱦᱚᱸ ᱵᱟᱪᱩᱜ ᱟᱱᱟ ᱟᱵᱚᱣᱟᱜ ᱠᱟᱸᱦᱱᱤ ᱠᱚᱨᱮ ᱫᱚ ᱥᱟᱱᱛᱟᱲ ᱥᱚᱢᱟᱡᱽ ᱨᱮᱱ ᱡᱟᱦᱟᱸ ᱛᱤᱱᱟᱹᱜ ᱵᱚᱱ ᱯᱟᱲᱦᱟᱣ ᱟᱠᱟ ᱪᱚ ᱢᱤᱫᱴᱟᱝ ᱠᱟᱸᱦᱱᱤ ᱦᱚᱸ ᱵᱟᱝ ᱟᱸᱧᱡᱚᱢᱚᱜᱼᱟ ᱪᱮ ᱟᱵᱚ ᱦᱚᱸ ᱵᱤᱥᱣᱚᱥᱚᱵᱤᱫᱟᱞᱚᱭ ᱨᱮᱠᱚ ᱯᱟᱲᱦᱟᱣ ᱵᱚᱱᱟ ᱪᱮ ᱪᱷᱚᱴᱟ ᱢᱚᱴᱟ ᱤᱥᱠᱩᱞ ᱯᱟᱨᱚᱢᱟ ᱵᱟᱥ ᱮᱠ ᱯᱮᱡ ᱜᱟᱱ ᱛᱟᱸᱦᱮᱱᱟ ᱠᱟᱸᱦᱱᱤ ᱛᱟᱵᱚᱱ ᱚᱱᱟ ᱠᱷᱟᱛᱤᱨ ᱛᱮ ᱟᱵᱚ ᱦᱚᱸ ᱵᱚᱱ ᱨᱤᱠᱟᱹ ᱮᱫᱟ ᱥᱟᱱᱛᱟᱲ ᱥᱚᱢᱟᱡᱽ ᱢᱟᱲᱟᱝ ᱥᱮᱫ ᱞᱟᱦᱟᱜ ᱞᱟᱜᱤᱫ ᱚᱱᱟ ᱠᱷᱟᱛᱤᱨ ᱛᱮ ᱟᱵᱚ ᱦᱚᱸ ᱥᱟᱱᱛᱟᱲ ᱥᱚᱢᱟᱡᱽ ᱨᱮᱱᱟᱜ ᱵᱟᱨᱮᱛᱮ ᱫᱤᱠᱩ ᱯᱩᱥᱤ ᱵᱚᱱ ᱟᱸᱧᱡᱚᱢ ᱟᱠᱣᱟ ᱟᱨ ᱟᱵᱚ ᱨᱮᱱ ᱱᱟᱦᱟᱜ ᱡᱮ ᱡᱟᱦᱟᱸ ᱛᱤᱱᱟᱹᱜ ᱜᱮ ᱵᱟᱝ ᱠᱚ ᱵᱟᱲᱟᱭᱟ ᱥᱟᱱᱛᱟᱲ ᱥᱚᱢᱟᱡᱽ ᱪᱮᱫ ᱠᱟᱱᱟ ᱟᱨ ᱪᱮᱫ ᱞᱟᱜᱤᱫ ᱟᱵᱚ ᱱᱚᱣᱟ ᱥᱟᱱᱛᱟᱲ ᱥᱚᱢᱟᱡᱽ ᱨᱮᱱᱟᱜ ᱵᱟᱨᱮ ᱛᱮ ᱨᱚᱲ ᱞᱟᱠᱛᱤ ᱠᱟᱱᱟ ᱟᱨ ᱢᱟᱲᱟᱝ ᱥᱮᱫ ᱞᱟᱦᱟ ᱪᱮᱫ ᱞᱟᱹᱜᱤᱫ ᱵᱚᱱ ᱞᱟᱦᱟᱭᱟ ᱪᱮᱫᱟᱜ ᱥᱮ ᱟᱵᱚ ᱡᱩᱫᱤ ᱱᱚᱣᱟ ᱵᱚᱱ ᱟᱫᱟ ᱮᱱᱠᱷᱟᱱ ᱟᱵᱚ ᱦᱚᱸᱵᱚᱱ ᱟᱫᱚᱜᱼᱟ ᱢᱤᱫ ᱫᱤᱱ ᱦᱤᱞᱚᱜ ᱚᱠᱚᱭ ᱚᱠᱟᱨᱮᱭ ᱛᱟᱸᱦᱮᱱᱟ ᱩᱯᱨᱩᱢ ᱜᱮᱛᱟ ᱵᱚᱱ ᱟᱫᱚᱜᱼᱟ ᱡᱮᱛᱮᱱᱟᱜ ᱡᱟᱦᱟ ᱠᱤᱪᱷᱩ ᱜᱮ ᱢᱮᱱᱟᱜ ᱛᱟᱵᱚᱱ ᱱᱮᱪᱟᱨ ᱯᱟᱨᱟᱠᱤᱨᱤᱛᱤ ᱟᱵᱚᱣᱟᱜ ᱡᱮᱛᱮᱭᱟᱜ ᱵᱤᱞᱩᱯᱛ ᱪᱟᱵᱟᱜᱼᱟ ᱡᱟᱦᱮᱨ ᱜᱟᱲ ᱨᱮ ᱵᱚᱸᱜᱟ ᱵᱩᱨᱩᱠᱚ ᱟᱫᱚᱜᱼᱟ ᱛᱟᱵᱚᱱ ᱚᱲᱟᱜ ᱨᱮ ᱦᱟᱸᱱᱰᱤ ᱵᱟᱝ ᱵᱚᱸᱜᱟ ᱠᱟᱛᱮᱫ ᱪᱮᱫ ᱠᱚᱵᱚᱱ ᱵᱚᱸᱜᱟᱭᱟ ᱚᱱᱟ ᱞᱟᱹᱭ ᱜᱮ ᱵᱟᱹᱧ ᱫᱟᱲᱮᱭᱟᱜᱼᱟ ᱚᱱᱟ ᱠᱷᱟᱛᱤᱨ ᱛᱮᱧ ᱢᱮᱱᱮᱜᱼᱟ ᱥᱟᱱᱛᱟᱲ ᱥᱚᱢᱟᱡᱽ ᱫᱚ ᱟᱰᱤ ᱵᱮᱥ ᱥᱚᱢᱟᱡᱽ ᱠᱚᱱᱟ ᱥᱟᱱᱛᱟᱞᱤ ᱯᱟᱹᱨᱥᱤ ᱟᱵᱚᱣᱟᱜ ᱡᱟᱦᱟᱸ ᱨᱟᱜᱷᱩᱱᱟᱛᱷ ᱯᱟᱱᱵᱤᱛ ᱢᱩᱨᱢᱩᱭ ᱚᱞ ᱞᱟᱠᱟᱜᱼᱟ ᱚᱱᱟᱜᱮ ᱱᱤᱛᱚᱝ ᱢᱟᱲᱟᱝ ᱥᱮᱫ ᱵᱚᱱ ᱞᱟᱦᱟᱭᱟ ᱟᱨ ᱚᱱᱟ ᱟᱲᱤ ᱱᱟᱯᱟᱭ ᱠᱚ ᱚᱞ ᱟᱠᱟᱫᱼᱟ ᱵᱟᱝ ᱠᱚ ᱢᱮᱱ ᱟᱠᱟᱫᱟ ᱨᱚᱲ ᱮᱢ ᱟᱫ ᱞᱮ ᱨᱚᱲ ᱮᱢ ᱟᱫ ᱞᱮᱨᱮ ᱦᱚᱲᱮᱢ ᱟᱫᱚᱜ ᱟᱢᱮᱢ ᱟᱫ ᱞᱮᱱᱨᱮ ᱡᱮᱛᱮ ᱠᱤᱪᱷᱩ ᱵᱚᱱ ᱟᱫᱚᱜ ᱪᱮᱫ ᱚᱠᱟ ᱞᱮᱠᱟ ᱪᱚᱝ ᱠᱟᱹᱦᱱᱤ ᱢᱮᱱᱟᱜᱼᱟ ᱟᱰᱤ ᱪᱮᱦᱨᱟ ᱱᱤᱛᱚᱜ ᱵᱟᱹᱧ ᱩᱭᱦᱟᱹᱨ ᱫᱟᱲᱮᱭᱟᱜ ᱠᱟᱱᱟ ᱛᱚ ᱚᱱᱟ ᱞᱮᱠᱟᱛᱮ ᱱᱤᱛᱚᱝ ᱟᱱᱚ ᱦᱚᱸ ᱥᱟᱱᱛᱟᱲᱤ ᱟᱹᱨᱤ ᱪᱟᱹᱞᱤ ᱵᱚᱱ ᱞᱟᱦᱟᱭᱟ ᱟᱵᱚ ᱦᱚᱸ ᱟᱨ ᱯᱟᱹᱨᱥᱤ ᱤᱥᱠᱩᱞ ᱤᱥᱠᱩᱞ ᱵᱚᱱ ᱯᱟᱲᱦᱟᱣ ᱠᱚᱣᱟ ᱟᱛᱩ ᱟᱛᱩ ᱨᱮ ᱦᱩᱰᱤᱧ ᱴᱷᱮᱱ ᱠᱷᱚᱱ ᱮᱭᱮ ᱢᱟᱨᱟᱝ ᱦᱚᱲ ᱴᱷᱮᱱ ᱠᱷᱚᱱ ᱡᱮᱛᱮ ᱦᱚᱲ ᱵᱚᱱ ᱵᱟᱲᱟᱭᱢᱟ ᱱᱚᱣᱟ ᱠᱟᱛᱷᱟ ᱚᱱᱟ ᱜᱮᱧ ᱢᱮᱱᱮᱜᱼᱟ ᱚᱱᱟ ᱠᱟᱛᱷᱟ ᱜᱮᱧ ᱥᱚᱫᱚᱨᱮᱜᱼᱟ ᱥᱟᱱᱛᱟᱲᱤ ᱯᱟᱹᱨᱥᱤ ᱫᱚ ᱪᱮᱫ ᱠᱟᱱᱟ ᱡᱟᱦᱟᱸ ᱞᱮᱠᱟ ᱫᱤᱠᱩ ᱛᱮᱵᱚᱱ ᱚᱞᱚᱜ ᱠᱟᱱᱟ ᱟᱵᱚᱣᱟᱜ ᱧᱩᱛᱩᱢ ᱵᱚᱱ ᱚᱞᱮᱜᱼᱟ ᱪᱮ ᱡᱟᱦᱟᱛᱤᱱᱟᱹᱜ ᱜᱮ ᱠᱷᱟᱛᱤᱭᱟᱱ ᱨᱮᱛᱟᱵᱚᱱ ᱢᱮᱱᱟᱜᱼᱟ ᱠᱟᱜᱚᱡᱽ ᱪᱮ ᱡᱟᱛᱤ ᱮᱣᱟ ᱵᱮᱵᱚᱥᱛᱟ ᱵᱚᱱ ᱵᱮᱱᱟᱣ ᱮᱜᱼᱟ ᱚᱱᱠᱟ ᱜᱮ ᱱᱚᱣᱟ ᱦᱚᱸ ᱟᱵᱚ ᱥᱟᱱᱛᱟᱲ ᱛᱮᱵᱚᱱ ᱵᱮᱱᱟᱣ ᱫᱟᱲᱮᱭᱟᱜᱼᱟ ᱡᱩᱫᱤ ᱟᱵᱚᱣᱟᱜ ᱱᱚᱣᱟ ᱥᱟᱱᱛᱟᱲᱤ ᱯᱟᱹᱨᱥᱤ ᱡᱩᱫᱤ ᱢᱟᱲᱟᱝ ᱥᱮᱱ ᱞᱟᱦᱟ ᱟᱠᱟᱱ ᱠᱷᱟᱱ ᱟᱨ ᱞᱟᱦᱟ ᱦᱚᱪᱚᱭ ᱟᱵᱚᱱ ᱠᱩᱨᱩ ᱢᱩᱴᱩᱭᱟᱵᱚᱱ ᱡᱮᱛᱮ ᱠᱚᱛᱮ ᱜᱮ ᱪᱮᱠᱟᱛᱮ ᱵᱟᱝ ᱞᱟᱦᱟᱜᱼᱟ ᱚᱱᱟᱧ ᱢᱮᱱᱮᱜᱼᱟ ᱟᱵᱚ ᱥᱟᱱᱛᱟᱞᱤ ᱯᱟᱹᱨᱥᱤ ᱞᱟᱹᱜᱤᱫ ᱟᱵᱚ ᱡᱮᱛᱮ ᱠᱩᱨᱩᱢᱩᱴᱩ ᱠᱟᱛᱮᱱ ᱱᱤᱛᱚᱝ ᱛᱤᱱᱟᱹᱜ ᱢᱟᱲᱟᱝ ᱥᱮᱡ ᱞᱟᱦᱟᱜ ᱞᱟᱹᱜᱤᱫ ᱵᱚᱱ ᱨᱤᱠᱟᱹᱭᱟ ᱡᱮ ᱟᱵᱚ ᱚᱣᱟᱞᱰ ᱨᱮ ᱢᱟᱱᱮ ᱯᱩᱨᱟᱹ ᱵᱤᱥᱣᱚ ᱨᱮ ᱟᱵᱚᱣᱟᱜ ᱥᱟᱱᱛᱟᱲ ᱨᱚᱲ ᱢᱮᱱᱛᱮᱠᱚ ᱵᱟᱲᱟᱭ ᱫᱟᱲᱮᱭᱟᱜ ᱢᱟ ᱢᱮᱱᱟᱜ ᱛᱟᱠᱚᱣᱟ ᱱᱩᱠᱩᱣᱟᱜ ᱱᱚᱣᱟ ᱵᱷᱟᱥᱟ ᱠᱟᱱᱟ ᱛᱟᱠᱚ ᱟᱨ ᱱᱚᱝᱠᱟ ᱠᱚ ᱨᱟᱲᱟ ᱟᱨ ᱱᱚᱝᱠᱟ ᱱᱚᱝᱠᱟ ᱛᱮᱠᱚ ᱚᱞᱚᱜᱼᱟ ᱚᱱᱟ ᱠᱤᱪᱷᱩ ᱟᱵᱚ ᱦᱚᱸ ᱥᱚᱨᱠᱟᱨ ᱵᱚᱱ ᱥᱚᱫᱚᱨᱟᱭᱟ ᱟᱨ ᱟᱵᱚᱭᱤᱡ ᱫᱚᱨᱯᱚᱫᱤ ᱢᱩᱨᱢᱩ ᱢᱮᱱᱟᱭᱜᱮᱭᱟ ᱱᱤᱛᱚᱝ ᱤᱱᱤ ᱢᱟ ᱵᱟᱲᱟᱭ ᱜᱮᱭᱟᱭ ᱱᱤᱛᱚᱝ ᱡᱟᱦᱟᱸ ᱞᱮᱠᱟ ᱥᱤᱵᱩ ᱥᱚᱨᱮᱱ ᱢᱮᱱᱟᱭᱟ ᱪᱟᱹᱢᱯᱟᱹᱭ ᱥᱚᱨᱮᱱ ᱪᱟᱹᱢᱯᱟᱹᱭ ᱥᱚᱨᱮᱱ ᱦᱮᱢᱚᱱᱛ ᱥᱚᱨᱮᱱ ᱢᱮᱱᱟᱭᱟ ᱟᱵᱚᱨᱮᱱ ᱩᱱᱟᱹᱜ ᱨᱟᱡᱽᱯᱟᱞ ᱠᱚ ᱢᱮᱱᱟᱜ ᱠᱚᱣᱟ ᱢᱩᱠᱷᱭᱚ ᱢᱚᱱᱛᱤᱨᱤ ᱢᱮᱱᱟᱜ ᱠᱚᱣᱟ ᱛᱚ ᱟᱵᱚ ᱪᱮᱠᱟ ᱵᱟᱝᱵᱚᱱ ᱫᱟᱲᱮᱭᱟᱜᱼᱟ ᱵᱷᱟᱨᱚᱛ ᱫᱤᱥᱚᱢᱨᱮ ᱩᱱᱟᱜ ᱩᱱᱟᱹᱜ ᱡᱟᱜᱟᱨᱮᱱ ᱢᱮᱱᱟᱜ ᱠᱚᱣᱟ ᱡᱷᱟᱲᱠᱷᱟᱱ ᱵᱤᱦᱟᱨ ᱩᱲᱤᱥᱟ ᱵᱟᱝᱜᱟᱞ ᱟᱨᱦᱚᱸ ᱚᱱᱠᱟᱜᱮ ᱢᱮᱱᱟᱜᱼᱟ ᱡᱟᱜᱟᱠᱚ ᱯᱟᱞᱮᱱ ᱥᱟᱱᱛᱟᱲ ᱦᱚᱯᱚᱱ ᱢᱮᱱᱟᱜ ᱵᱚᱱ ᱜᱮᱭᱟ ᱜᱚᱴᱟ ᱥᱟᱱᱟᱢ ᱫᱤᱥᱚᱢ ᱨᱮᱱ ᱥᱟᱱᱛᱟᱞ ᱥᱚᱢᱟᱡᱽ ᱦᱚᱯᱚᱱ ᱠᱚ ᱢᱤᱫ ᱫᱤᱱ ᱟᱵᱚ ᱢᱤᱛ ᱴᱷᱮᱱ ᱡᱟᱣᱨᱟ ᱠᱮᱫ ᱛᱮ ᱟᱨ ᱥᱟᱱᱛᱟᱞᱤ ᱯᱟᱹᱨᱥᱤ ᱫᱚᱵᱚᱱ ᱢᱟᱲᱟᱝ ᱥᱮᱫᱵᱚᱱ ᱞᱟᱦᱟᱭᱟ

ᱡᱟᱦᱟᱸ ᱛᱤᱱᱟᱹᱜ ᱜᱮ ᱤᱥᱠᱩᱞ ᱠᱚᱨᱮ ᱢᱮᱱᱟᱜᱼᱟ ᱠᱤᱛᱟᱹᱵ ᱵᱚᱱ ᱪᱷᱟᱯᱟ ᱦᱚᱪᱚᱭᱟ ᱟᱨ ᱦᱟᱨ ᱪᱷᱮᱛᱟᱨᱟᱨᱮ ᱢᱟᱱᱮ ᱚᱣᱟᱱ ᱠᱮᱞᱟᱥ ᱠᱷᱟᱱ ᱮᱠ ᱠᱮᱞᱟᱥ ᱠᱷᱚᱱ ᱪᱮ ᱜᱮᱡᱩᱭᱮᱥᱮᱱ ᱫᱷᱟᱵᱤᱡ ᱫᱚ ᱚᱱᱠᱟ ᱫᱚᱵᱟᱝ ᱜᱮ ᱯᱩᱨᱟᱹ ᱤᱭᱩᱱᱤᱵᱷᱟᱨᱥᱤᱴᱤ ᱢᱚᱛᱞᱚᱵ ᱮᱢᱮ ᱵᱤᱮ ᱵᱤᱠᱚᱢ ᱫᱟᱨᱤᱡ ᱟᱢ ᱥᱟᱱᱛᱟᱲᱛᱮᱢ ᱯᱟᱲᱦᱟᱣ ᱫᱟᱲᱮᱭᱟᱜ ᱢᱟ ᱛᱚ ᱪᱮᱠᱟᱛᱮ ᱟᱵᱚ ᱥᱟᱱᱛᱟᱲ ᱦᱚᱯᱚᱱ ᱥᱟᱱᱛᱟᱲ ᱛᱮ ᱯᱟᱲᱦᱟᱣ ᱠᱟᱛᱮᱫ ᱰᱟᱠᱛᱟᱨ ᱤᱧᱡᱤᱱᱤᱭᱟᱨ ᱪᱮᱠᱟ ᱵᱟᱝᱵᱚᱱ ᱵᱮᱱᱟᱣ ᱫᱟᱲᱮᱭᱟᱜᱼᱟ ᱪᱮ ᱥᱤᱵᱤᱞ ᱥᱟᱨᱵᱷᱤᱥ ᱪᱮᱠᱟ ᱵᱟᱝᱵᱚᱱ ᱠᱞᱤᱭᱟᱨ ᱫᱟᱲᱮᱭᱟᱜᱼᱟ ᱟᱵᱚ ᱦᱚᱸ ᱩᱱᱟᱹᱜ ᱤᱭᱟᱹ ᱛᱮᱵᱚᱱ ᱪᱮ ᱟᱵᱚᱣᱟᱜ ᱥᱟᱱᱛᱟᱲ ᱦᱚᱸ ᱛᱟᱵᱚᱵ ᱟᱰᱤ ᱱᱟᱯᱟᱭ ᱜᱮᱭᱟ ᱟᱰᱤ ᱪᱮᱦᱨᱟ ᱜᱮᱭᱟ ᱪᱟᱜ ᱟᱵᱚ ᱟᱯᱱᱟᱨ ᱜᱮ ᱵᱟᱝᱵᱚᱱ ᱟᱯᱱᱟᱨ ᱮᱜᱼᱟ ᱟᱵᱚ ᱥᱟᱱᱛᱟᱲ ᱟᱵᱚ ᱰᱚ ᱫᱤᱠᱩ ᱯᱩᱥᱤ ᱯᱟᱹᱪᱷᱞᱟᱹᱣ ᱨᱮᱜᱮ ᱢᱮᱱᱟᱜ ᱵᱚᱱᱟ ᱩᱱᱠᱩᱭᱟᱜ ᱠᱟᱛᱷᱟ ᱜᱮᱵᱚᱱ ᱢᱟᱱᱟᱣ ᱮᱫᱟ ᱟᱨ ᱩᱱᱠᱩᱭᱟᱜ ᱠᱚᱛᱷᱟ ᱛᱮᱜᱮᱵᱚᱱ ᱪᱟᱞᱟᱜ ᱠᱟᱱᱟ ᱛᱚ ᱟᱵᱚ ᱦᱚᱸ ᱟᱱᱠᱚᱫᱚ ᱦᱤᱲᱤᱧ ᱮᱱᱟ ᱱᱤᱛᱚᱝ ᱫᱚ ᱟᱵᱚᱦᱚᱸ ᱟᱵᱚᱣᱟᱜ ᱠᱟᱛᱷᱟ ᱛᱮ ᱪᱟᱞᱟᱜᱢᱟ ᱟᱵᱚᱣᱟᱜ ᱚᱞ ᱯᱟᱲᱦᱟᱣ ᱟᱵᱚᱣᱟᱜ ᱪᱤᱠᱤᱛᱮ ᱟᱵᱚᱣᱟᱜ ᱥᱚᱢᱟᱡ ᱨᱮᱱᱟᱜ ᱵᱟᱨᱮᱛᱮᱵᱚᱱ ᱯᱟᱲᱦᱟᱜᱼᱟ ᱟᱵᱚ ᱥᱚᱢᱟᱡ ᱥᱟᱶᱛᱟ ᱪᱮᱫ ᱠᱟᱱᱟ ᱚᱱᱟᱨᱮᱱᱟᱜ ᱥᱟᱱᱛᱟᱞᱤ ᱯᱟᱹᱨᱥᱤᱛᱮᱵᱚᱱ ᱯᱟᱲᱦᱟᱜᱼᱟ ᱤᱱᱟᱹ ᱠᱟᱛᱷᱟᱠᱚᱧ ᱥᱚᱫᱚᱨᱮᱜᱼᱟ ᱱᱮᱰᱮ ᱛᱟᱞᱟᱨᱮ ᱛᱟᱵᱚᱱ ᱟᱯᱮᱦᱚᱸ ᱱᱚᱶᱟ ᱠᱟᱛᱷᱟ ᱠᱚ ᱟᱸᱧᱡᱚᱢ ᱯᱮ ᱛᱮ ᱛᱟᱵᱚᱱ ᱟᱰᱤ ᱱᱟᱯᱟᱭᱠᱚ ᱵᱩᱡᱷᱟᱣ ᱮᱫᱟ ᱯᱟᱞᱮᱱ ᱪᱮ ᱟᱨᱦᱚᱸ ᱪᱮᱜ ᱠᱚᱧ ᱢᱮᱱ ᱵᱷᱩᱞᱮᱜᱼᱟ ᱚᱱᱟᱠᱚ ᱩᱭᱦᱟᱹᱨ ᱠᱟᱛᱮᱫ ᱩᱭᱦᱟᱹᱨᱟ ᱠᱟᱛᱮᱫ ᱡᱚᱛᱚ ᱵᱚᱱ ᱩᱭᱦᱟᱹᱨᱟ ᱥᱟᱱᱛᱟᱲ ᱥᱚᱢᱟᱡᱽ ᱨᱮ ᱪᱮᱜ ᱞᱟᱜᱤᱫ ᱞᱟᱠᱛᱤ ᱠᱟᱱᱜᱮᱭᱟ ᱚᱱᱟᱜᱮ ᱢᱤᱰᱤᱭᱟ ᱛᱟᱞᱟᱨᱤᱧ ᱥᱚᱫᱚᱨᱮᱟᱹᱧ ᱟᱰᱤ ᱱᱟᱯᱟᱭᱟ ᱛᱟᱵᱚᱱ ᱟᱰᱤ ᱱᱟᱯᱟᱭ ᱱᱤᱛᱚᱝ ᱫᱷᱟᱵᱤᱡ ᱛᱮ ᱡᱟᱦᱟᱸ ᱠᱤᱪᱷᱩ ᱯᱮ ᱟᱸᱧᱡᱚᱢ ᱟᱠᱟᱜᱼᱟ ᱵᱚᱞᱮ ᱥᱟᱱᱛᱟᱲ ᱥᱚᱢᱟᱡᱽ ᱡᱟᱦᱟ ᱛᱚᱱᱟᱹᱜ ᱜᱮ ᱢᱮᱱᱟᱜ ᱵᱚᱱ ᱵᱟᱲᱤᱡ ᱠᱟᱛᱷᱟ ᱵᱟᱝᱠᱚ ᱠᱟᱹᱢᱤᱭᱟ ᱟᱨ ᱵᱟᱝᱠᱚ ᱨᱚᱲᱟ ᱞᱟᱜᱮ ᱟᱨ ᱦᱚᱲ ᱥᱟᱶ ᱦᱚᱸ ᱵᱟᱝᱠᱚ ᱱᱮᱭᱟᱜᱼᱟ ᱫᱤᱠᱩ ᱯᱩᱥᱤ ᱠᱚ ᱥᱟᱶ ᱩᱱᱟᱹᱜ ᱥᱤᱵᱤᱞ ᱥᱟᱹᱜᱟᱹᱭ ᱵᱟᱝ ᱞᱟᱹᱠᱛᱤ ᱵᱟᱝᱠᱟᱱᱟ ᱪᱮ ᱟᱵᱚ ᱦᱚᱸ ᱱᱤᱛᱚᱜ ᱟᱵᱚᱫᱚ ᱵᱤᱡᱽᱱᱮᱥᱨᱮ ᱪᱮ ᱡᱟᱦᱟᱸ ᱠᱤᱪᱷᱩᱨᱮ ᱵᱟᱝ ᱟᱪᱩᱭᱮᱫ ᱵᱚᱱᱟ ᱪᱮᱜ ᱨᱮᱦᱚᱸ ᱵᱟᱝ ᱟᱪᱩᱭᱮᱜ ᱵᱚᱱᱟ ᱧᱮᱞᱯᱮ ᱥᱟᱱᱛᱟᱲ ᱯᱟᱹᱨᱥᱤ ᱡᱩᱫᱤ ᱞᱟᱜᱩᱜᱼᱟ ᱟᱨ ᱢᱟᱲᱟᱝᱥᱮᱫ ᱞᱟᱦᱟᱜᱼᱟ ᱮᱠᱷᱮᱱ ᱡᱚᱛᱚᱱᱟᱜ ᱵᱚᱱ ᱪᱮᱠᱟ ᱫᱟᱲᱮᱭᱟᱜᱼᱟ